ᱛᱮᱦᱮᱧ ᱱᱚᱜᱼᱚᱸᱭ ᱡᱮ ᱟᱵᱚ ᱪᱟᱥᱵᱟᱥ ᱡᱟᱦᱟᱸ ᱵᱚᱱ ᱠᱚᱨᱟᱣᱟ ᱤᱱᱠᱟᱹ ᱛᱮ ᱱᱚᱣᱟ ᱵᱟᱵᱚᱱ ᱠᱚᱨᱟᱣ ᱫᱟᱲᱮᱭᱟᱜᱼᱟ ᱛᱚᱵᱮ ᱚᱱᱟ ᱵᱷᱤᱛᱨᱮ ᱰᱟᱹᱝᱨᱤ ᱦᱚᱸ ᱫᱚᱦᱚ ᱫᱚᱨᱠᱟᱨ ᱰᱟᱹᱝᱨᱤ ᱵᱟᱝᱠᱷᱟᱱ ᱟᱵᱚᱣᱟᱜ ᱪᱟᱥᱵᱟᱥ ᱵᱟᱝ ᱦᱩᱭᱩᱜᱼᱟ ᱚᱱᱟ ᱥᱟᱶᱛᱮ ᱜᱟᱹᱭ ᱢᱤᱦᱩ ᱠᱚᱦᱚᱸ ᱫᱚᱨᱠᱟᱨ ᱢᱟᱱᱮ ᱩᱱᱠᱩᱣᱟᱜ ᱜᱩᱨᱤᱡ ᱦᱚᱸ ᱫᱚᱨᱠᱟᱨ ᱜᱩᱨᱤᱡ ᱤᱫᱤ ᱠᱟᱛᱮᱫ ᱟᱹᱰᱤᱜᱟᱱ ᱠᱟᱹᱢᱤᱨᱮ ᱮᱢᱟᱭ ᱛᱮᱦᱮᱧ ᱟᱵᱚ ᱡᱮ ᱱᱚᱜᱼᱚᱸᱭ ᱰᱟᱹᱝᱨᱤ ᱠᱚ ᱡᱟᱦᱟᱸᱜᱮ ᱨᱩᱣᱟᱹᱜ ᱦᱟᱹᱥᱩᱜ ᱟᱠᱚ ᱩᱱᱠᱩᱣᱟᱜ ᱦᱚᱸ ᱨᱟᱱ ᱢᱩᱨᱜᱟᱹᱱ ᱫᱚᱨᱠᱟᱨ ᱩᱱᱠᱩ ᱤᱫᱤ ᱠᱟᱛᱮ ᱡᱩᱫᱤ ᱟᱵᱚ ᱱᱚᱣᱟ ᱡᱤᱱᱤᱥ ᱵᱟᱵᱚᱱ ᱢᱮᱫ ᱞᱩᱛᱩᱨᱟᱜᱼᱟ ᱮᱱᱠᱷᱟᱱ ᱩᱱᱠᱩ ᱪᱮᱛᱟᱱ ᱨᱮᱜᱮ ᱛᱚ ᱟᱵᱚ ᱢᱮᱱᱟᱜ ᱵᱚᱱᱟ ᱟᱨ ᱩᱱᱠᱩ ᱤᱫᱤ ᱠᱟᱛᱮ ᱜᱮ ᱟᱵᱚ ᱦᱚᱸ ᱪᱟᱥᱵᱟᱥ ᱵᱚᱱ ᱠᱚᱨᱟᱣᱮᱫᱼᱟ ᱩᱱᱠᱩ ᱡᱩᱫᱤ ᱵᱮᱥ ᱵᱟᱝᱠᱚ ᱛᱟᱦᱮᱱᱟ ᱮᱱᱠᱷᱟᱱ ᱟᱵᱚ ᱪᱤᱠᱟ ᱵᱚᱱ ᱛᱚᱨᱟᱣ ᱫᱟᱲᱮᱭᱟᱜᱼᱟ ᱛᱮᱦᱮᱧ ᱟᱵᱚ ᱢᱟᱹᱱᱢᱤ ᱢᱮᱱᱟᱜ ᱫᱚ ᱢᱮᱱᱟᱜ ᱵᱚᱱᱟ ᱡᱚᱛᱚᱣᱟᱜ ᱵᱚᱱ ᱠᱚᱨᱟᱣ ᱫᱟᱲᱮᱭᱟᱜᱼᱟ ᱢᱮᱱᱠᱷᱟᱱ ᱟᱵᱚ ᱰᱟᱹᱝᱨᱤ ᱵᱟᱝᱠᱷᱟᱱ ᱟᱵᱚ ᱪᱟᱥᱵᱟᱥ ᱢᱟ ᱵᱟᱵᱚᱱ ᱛᱚᱨᱟᱣ ᱫᱟᱲᱮᱭᱟᱜᱼᱟ ᱛᱮᱦᱮᱧ ᱩᱱᱠᱩ ᱞᱟᱹᱜᱤᱫ ᱨᱟᱱ ᱢᱩᱨᱜᱟᱹᱱ ᱦᱚᱸ ᱫᱚᱨᱠᱟᱨ ᱛᱮᱦᱮᱧ ᱩᱱᱠᱩ ᱞᱟᱹᱜᱤᱫ ᱵᱚᱸᱜᱟ ᱵᱳᱳᱩ ᱦᱚᱸ ᱫᱚᱨᱠᱟᱨ ᱛᱮᱦᱮᱧ ᱩᱱᱠᱩ ᱚᱠᱟ ᱞᱮᱠᱟ ᱠᱟᱛᱮᱫ ᱱᱟᱯᱟᱭ ᱵᱚᱱ ᱫᱚᱦᱚ ᱠᱚᱣᱟ ᱮᱱᱠᱷᱟᱱ ᱜᱮ ᱟᱵᱚ ᱦᱚᱸ ᱱᱟᱯᱟᱭ ᱠᱚ ᱫᱚᱦᱚ ᱵᱚᱱᱟ ᱚᱱᱟ ᱤᱫᱤ ᱠᱟᱛᱮᱫ ᱜᱮ ᱛᱮᱦᱮᱧ ᱟᱵᱚᱣᱟᱜ ᱱᱚᱣᱟ ᱡᱟᱦᱟᱸ ᱪᱟᱥᱵᱟᱥ ᱡᱮᱢᱚᱱ ᱱᱟᱯᱟᱭ ᱛᱮ ᱩᱰᱳᱠᱚᱜ ᱢᱟ ᱟᱨ ᱱᱟᱯᱟᱭ ᱛᱮᱵᱚᱱ ᱫᱟᱲᱮᱭᱟᱜ ᱢᱟ ᱚᱱᱟᱜᱮ ᱟᱵᱚ ᱱᱤᱭᱟᱹ ᱢᱤᱫᱴᱤᱡ ᱟᱹᱞᱤᱧᱟᱜ ᱞᱟᱹᱭ